ᱵᱮᱝᱜᱚᱞ ᱦᱤᱨᱤ ᱚᱠᱛᱚ ᱧᱮᱧᱮᱞᱤᱭᱟᱹ ᱠᱚ ᱛᱷᱟᱹᱱᱤᱛ ᱢᱚᱱ ᱦᱩᱞᱟᱹᱥ ᱵᱤᱠᱚᱞᱯᱚ ᱠᱚ ᱞᱟᱹᱜᱤᱫ ᱟᱹᱰᱤᱜᱟᱱ ᱠᱟᱹᱢᱤ ᱠᱚᱨᱟᱣ ᱜᱟᱱᱚᱜᱼᱟ ᱡᱮᱢᱚᱱ ᱚᱨᱜᱮᱥᱴᱟᱨ ᱯᱨᱳᱜᱨᱟᱢ ᱪᱷᱟᱛᱟ ᱮᱱᱮᱡ ᱪᱷᱟᱛᱟ ᱯᱟᱛᱟ ᱰᱟᱦᱟᱨ ᱡᱚᱢᱮᱞᱟᱭ ᱡᱟᱦᱟᱱᱟᱜ ᱥᱟᱶᱛᱟ ᱤᱫᱤ ᱠᱟᱛᱮᱜ ᱜᱟᱯᱟᱞᱢᱟᱨᱟᱣ ᱛᱚᱵᱮ ᱱᱚᱣᱟ ᱠᱚ ᱡᱚᱢᱮᱞᱟᱭ ᱥᱟᱹᱠᱷᱤ ᱥᱚᱵᱷᱟ ᱞᱟᱹᱜᱤᱫ ᱩᱯᱟᱹᱭ ᱫᱚ ᱢᱤᱫᱴᱟᱱ ᱜᱮ ᱵᱷᱟᱹᱞᱤ ᱵᱚᱠᱛᱟ ᱛᱟᱞᱟᱛᱮ ᱥᱮ ᱱᱟᱯᱟᱭ ᱱᱟᱯᱟᱭ ᱫᱤᱥ ᱦᱩᱫᱤᱥ ᱮᱢ ᱪᱟᱞ ᱛᱟᱞᱟ ᱛᱮᱜᱮ ᱱᱚᱣᱟ ᱡᱚᱢᱮᱞᱟᱭ ᱫᱚ ᱥᱚᱯᱷᱚᱞ ᱫᱟᱲᱮᱭᱟᱜᱼᱟ ᱠᱟᱨᱚᱱ ᱱᱟᱯᱟᱭ ᱫᱤᱥ ᱦᱩᱫᱤᱥ ᱵᱟᱢ ᱧᱮᱞ ᱫᱟᱲᱮᱭᱟᱠᱚ ᱠᱷᱟᱱ ᱥᱮ ᱱᱟᱯᱟᱭᱼᱱᱟᱯᱟᱭ ᱮᱱᱮᱡ ᱥᱮᱨᱮᱧ ᱵᱟᱢ ᱥᱟᱯᱲᱟᱣ ᱫᱟᱲᱮᱭᱟᱜ ᱠᱷᱟᱱ ᱫᱚᱢᱮᱞᱼᱫᱚᱢᱮᱞ ᱠᱤᱱᱛᱩ ᱟᱢᱟᱝ ᱵᱩᱴᱟᱹ ᱴᱷᱟᱶ ᱨᱮ ᱡᱚᱢᱮᱞᱟᱭ ᱫᱚ ᱥᱚᱢᱵᱷᱚᱵᱽ ᱵᱟᱝ ᱠᱟᱱᱟ